ᱦᱮᱸ ᱦᱮᱸ ᱜᱚᱝᱠᱮ ᱦᱳᱴᱮᱞ ᱨᱮᱱ ᱢᱮᱱᱮᱡᱟᱨ ᱠᱟᱱᱟ ᱵᱮᱱ ᱛᱚ

ᱦᱮᱸ ᱟᱹᱞᱤᱧ ᱚᱡᱳᱫᱽᱫᱷᱟ ᱯᱟᱦᱟᱲ ᱠᱷᱚᱱᱟᱜ ᱞᱤᱧ ᱢᱮᱱᱮᱫᱟ ᱟᱡᱚᱫᱤᱭᱟᱹ ᱵᱩᱨᱩ ᱠᱷᱚᱱᱟᱜ ᱞᱤᱧ ᱢᱮᱱᱮᱫᱟ ᱛᱚ ᱪᱮᱫ ᱞᱮᱠᱟ ᱵᱮᱵᱚᱥᱛᱷᱟ ᱢᱮᱱᱟᱜ ᱛᱟᱵᱮᱱᱟ ᱟᱪᱪᱦᱟ ᱪᱷᱟ ᱟᱹᱞᱤᱧ ᱫᱚ ᱮᱹᱥᱤ ᱨᱩᱢ ᱜᱮᱞᱤᱧ ᱫᱚᱨᱠᱟᱨᱚᱜ ᱠᱟᱱᱟ ᱟᱪᱪᱷᱟ ᱟᱪᱪᱷᱟ ᱦᱮᱸ

ᱢᱚᱴᱟ ᱢᱩᱴᱤ ᱞᱮ ᱪᱟᱞᱟᱜᱟ ᱟᱴ ᱱᱚ ᱡᱚᱱᱟ ᱟᱨ ᱪᱮᱫ ᱪᱚᱝ ᱵᱟᱝ ᱟᱭᱳ ᱠᱚᱦᱚᱸ ᱢᱮᱥᱟ ᱟᱨ ᱪᱮᱫ ᱪᱚᱝ

ᱢᱤᱫᱴᱟᱝ ᱨᱩᱢ ᱫᱚ ᱵᱟᱝ ᱜᱚᱝᱠᱮ ᱩᱱᱟᱹᱜ ᱫᱚ ᱵᱟᱞᱮ ᱥᱟᱦᱚᱵᱟ ᱟᱥᱮ ᱢᱤᱫᱴᱮᱡ ᱨᱩᱢ ᱨᱮᱫᱚ ᱦᱟᱸᱜ ᱴᱷᱤᱠ ᱟᱪᱷᱮ ᱟᱫᱚ ᱟᱹᱞᱤᱧ ᱫᱚ ᱵᱟᱝ ᱟᱞᱟᱜᱽᱼᱟᱞᱟᱜᱽ ᱡᱮᱦᱮᱛᱩ ᱟᱭᱳᱼᱵᱟᱵᱟ ᱠᱚ ᱢᱮᱱᱟᱜ ᱠᱚᱣᱟᱥ ᱮᱥᱦᱟᱸᱜ ᱛᱚ ᱟᱫᱚ ᱥᱮ ᱵᱚᱞᱮᱛᱮ ᱟᱫᱚ ᱡᱩᱫᱤ ᱚᱰᱟᱨ ᱞᱤᱧ ᱚᱰᱟᱨ ᱠᱚ ᱪᱮᱫ ᱞᱮᱠᱟ ᱵᱤᱞ ᱠᱚᱵᱮᱱ ᱦᱟᱛᱟᱣᱟ ᱟᱹᱞᱤᱧᱟᱜ ᱚᱱᱟ ᱠᱚᱦᱟᱸᱜ ᱵᱟᱹᱞᱤᱧ ᱵᱩᱡᱽ ᱞᱮᱠᱷᱟᱱ ᱫᱚ ᱪᱤᱠᱟᱹ ᱠᱟᱛᱮᱫ ᱞᱤᱧ ᱤᱫᱤ ᱫᱟᱲᱮ ᱟᱠᱚᱣᱟ ᱟᱪᱪᱷᱟ ᱪᱷᱟ ᱪᱷᱟ ᱪᱷᱟ ᱪᱷᱟ ᱴᱷᱤᱠ ᱟᱪᱪᱷᱟ ᱴᱷᱤᱠ ᱟᱪᱷᱮ ᱴᱷᱤᱠ ᱟᱪᱷᱮ ᱟᱪᱪᱷᱟ ᱚᱱᱟ ᱠᱟᱛᱷᱟᱧ ᱞᱟᱹᱭ ᱠᱮᱫ ᱠᱟᱛᱷᱟ ᱦᱩᱭᱩᱜ ᱠᱟᱱᱟ ᱜᱚᱝᱠᱮ ᱟᱹᱞᱤᱧ ᱡᱮᱢᱮᱱ ᱡᱮᱢᱚᱱ ᱞᱤᱧ ᱚᱰᱟᱨᱟ ᱛᱮᱱᱢᱤ ᱡᱚᱢᱟᱜ ᱠᱚᱞᱤᱧ ᱧᱟᱢᱟ ᱛᱚ ᱟᱪᱪᱷᱟ ᱪᱷᱟ ᱴᱷᱤᱠ ᱟᱪᱪᱷᱟ ᱟᱞᱮ ᱢᱚᱱᱮ ᱠᱟᱜ ᱵᱮᱱ ᱟᱹᱪᱩᱨᱚᱜ ᱞᱮ ᱪᱟᱞᱟᱜ ᱠᱟᱱᱟ ᱛᱚ ᱜᱟᱹᱰᱤ ᱵᱮᱱ ᱮᱢ ᱫᱟᱲᱮ ᱞᱤᱧ ᱠᱮᱭᱟ ᱟᱪᱪᱷᱟ ᱪᱷᱟ ᱴᱷᱤᱠ ᱴᱷᱤᱠ ᱛᱚ ᱟᱵᱮᱱ ᱫᱚ ᱪᱮᱫ ᱞᱮᱠᱟ ᱦᱤᱥᱟᱹᱵᱽ ᱦᱟᱛᱟᱣ ᱞᱤᱧᱟ ᱢᱚᱱᱮ ᱠᱟᱜ ᱵᱮᱱ ᱟᱹᱞᱤᱧ ᱠᱤᱪᱷᱩ ᱫᱩᱨ ᱞᱤᱧ ᱪᱟᱞᱟᱜ ᱠᱟᱱ ᱜᱮᱭᱟ ᱟᱪᱪᱷᱟ ᱪᱮᱫ ᱞᱮᱠᱟ ᱵᱷᱟᱲᱟ ᱠᱚᱵᱮᱱ ᱦᱟᱛᱟᱣᱟ ᱟᱹᱞᱤᱧᱟᱜ ᱟᱪᱪᱷᱟ ᱪᱷᱟ ᱪᱷᱟ ᱚ ᱦᱮᱸᱛᱚ ᱚᱱᱟ ᱢᱮᱱᱛᱮᱜᱮ ᱟᱵᱮᱱᱟᱜ ᱞᱤᱧ ᱵᱟᱲᱟᱭ ᱦᱚᱛᱮᱫ ᱛᱮ ᱟᱹᱞᱤᱧᱟᱜ ᱢᱚᱴᱟ ᱢᱩᱴᱤ ᱢᱤᱫᱴᱤᱡ ᱤᱭᱟᱹ ᱢᱮᱱᱟᱜ ᱪᱮᱫ ᱪᱚᱝ ᱢᱟᱱᱮ ᱞᱚᱡᱽ ᱢᱮᱱᱟᱜ ᱛᱟᱭᱟ ᱦᱮᱸ ᱛᱚ ᱚᱱᱟ ᱢᱮᱱᱛᱮ ᱟᱵᱮᱱ ᱴᱷᱮᱱ ᱫᱚ ᱯᱷᱳᱱ ᱫᱚ ᱟᱨ ᱪᱮᱫ ᱪᱚᱝ ᱦᱟᱸᱜ ᱟᱹᱞᱤᱧ ᱢᱚᱴᱟᱢᱩᱴᱤ ᱞᱤᱧ ᱦᱤᱡᱩᱜᱼᱟ ᱪᱟᱞᱟᱜ ᱟᱞᱮ ᱟᱨ ᱪᱮᱫ ᱪᱚᱝ ᱢᱚᱴᱟᱢᱩᱴᱤ ᱛᱤᱦᱤᱧ ᱛᱚ ᱯᱚᱸᱪᱤᱥ ᱛᱟᱹᱨᱤᱠᱷ ᱛᱚ ᱦᱮᱸ ᱢᱚᱴᱟᱢᱩᱴᱤ ᱟᱞᱮ ᱩᱱᱛᱨᱤᱥ ᱛᱟᱹᱨᱤᱠᱷ ᱩᱱᱛᱨᱤᱥ ᱛᱤᱨᱤᱥ ᱠᱚᱛᱮ ᱦᱚᱭᱛᱚᱞᱮ ᱪᱟᱞᱟᱜᱼᱟ ᱪᱮᱫ ᱪᱚᱝ ᱟᱪᱪᱷᱟ ᱪᱷᱟ ᱴᱷᱤᱠ ᱟᱪᱷᱮ ᱛᱟᱦᱚᱞᱮ ᱴᱷᱤᱠ ᱟᱪᱷᱮ ᱴᱟᱦᱚᱞᱮ ᱟᱹᱞᱤᱧ ᱛᱟᱦᱚᱞᱮ ᱯᱷᱳᱱᱯᱮ ᱠᱚᱛᱮᱞᱤᱧ ᱵᱷᱮᱡᱟᱭᱟᱞᱤᱧ ᱴᱟᱠᱟ ᱴᱷᱤᱠ ᱟᱪᱷᱮ ᱟᱨ ᱡᱟᱦᱟᱸ ᱟᱹᱞᱤᱧᱟᱜ ᱨᱩᱢ ᱵᱮᱱ ᱮᱢᱟᱞᱤᱧ ᱠᱟᱱᱟ ᱚᱱᱟ ᱟᱹᱞᱤᱧ ᱦᱚᱭᱟᱴᱥᱮᱯ ᱛᱮᱵᱮᱱ ᱵᱷᱮᱡᱟ ᱟᱹᱞᱤᱧᱟ ᱟᱨ ᱪᱮᱫ ᱪᱚᱝ ᱚ ᱴᱷᱤᱠ ᱜᱮᱭᱟ ᱛᱟᱦᱚᱞᱮ ᱪᱟᱞᱟᱜ ᱦᱩᱭᱩᱜᱼᱟ ᱦᱮᱸ ᱫᱚᱦᱚᱭ ᱵᱮᱱ ᱛᱟᱦᱚᱞᱮ